ᱟᱢᱟᱜ ᱩᱯᱨᱩᱢ ᱨᱮ ᱩᱯᱨᱩᱢ ᱡᱟᱦᱟᱱ ᱪᱮᱫ ᱥᱟᱬᱮᱥ ᱮᱞᱠᱷᱟ ᱯᱟᱲᱦᱟᱣ ᱞᱟᱹᱜᱤᱫ ᱡᱟᱦᱟᱱ ᱴᱤᱭᱩᱥᱚᱱ ᱵᱟᱝᱠᱷᱟᱱ ᱟᱹᱰᱤ ᱵᱟᱹᱲᱛᱤ ᱠᱞᱟᱥ ᱠᱚ ᱦᱟᱛᱟᱣ ᱠᱟᱫᱟ ᱦᱮᱸ ᱦᱟᱛᱟᱣ ᱟᱠᱟᱫᱟ ᱠᱚ ᱱᱚᱣᱟ ᱠᱳᱨᱥ ᱠᱚᱫᱚ ᱵᱷᱟᱨᱚᱛ ᱨᱮᱭᱟᱜ ᱟᱹᱰᱤᱜᱮ ᱟᱱᱟᱴ ᱜᱮᱭᱟ ᱪᱮᱫᱟᱜ ᱥᱮ ᱥᱚᱞᱦᱮ ᱦᱚᱲᱟᱜ ᱞᱟᱹᱜᱤᱫ ᱫᱚ ᱥᱚᱞᱦᱮ ᱜᱮᱭᱟ ᱢᱮᱱᱠᱷᱟᱱ ᱟᱡᱷᱟᱴ ᱦᱚᱲ ᱞᱟᱹᱜᱤᱫ ᱫᱚ ᱟᱹᱰᱤᱜᱮ ᱠᱚᱴᱷᱤᱱ ᱜᱮᱭᱟ ᱪᱮᱫᱟᱜ ᱥᱮ ᱱᱚᱣᱟ ᱮᱞᱠᱷᱟ ᱫᱚ ᱟᱹᱰᱤ ᱞᱮᱠᱟᱱ ᱡᱳᱜᱽ ᱜᱩᱱ ᱵᱷᱟᱜᱽ ᱵᱤᱭᱳᱜᱽ ᱠᱚᱨᱟᱣ ᱨᱮᱱᱟᱜ ᱵᱮᱯᱟᱨ ᱢᱮᱱᱟᱜᱼᱟ ᱮᱢᱚᱱ ᱪᱮᱫ ᱱᱚᱣᱟ ᱮᱞᱠᱷᱟ ᱨᱮᱫᱚ ᱟᱹᱰᱤ ᱢᱚᱱᱳᱡᱳᱜᱽ ᱥᱚᱦᱚᱠᱟᱨᱮ ᱢᱚᱱ ᱫᱤᱭᱮ ᱠᱚᱢᱯᱤᱞᱤᱴ ᱠᱚᱨᱟᱣ ᱦᱩᱭᱩᱜᱼᱟ ᱱᱚᱣᱟ ᱮᱞᱠᱷᱟ ᱫᱚ ᱪᱮᱫ ᱡᱮᱢᱤᱛᱤᱢ ᱞᱟᱹᱭ ᱪᱮᱫ ᱵᱤᱡᱽ ᱜᱚᱱᱤᱛ ᱮᱢ ᱞᱟᱹᱭ ᱪᱮᱫ ᱯᱟᱴᱤ ᱜᱚᱱᱤᱛᱮᱢ ᱞᱟᱹᱭ ᱱᱚᱣᱟ ᱠᱚᱫᱚ ᱟᱹᱰᱤ ᱢᱚᱱ ᱫᱤᱭᱮ ᱥᱮ ᱢᱚᱱᱚᱡᱩᱠᱛᱚᱠᱟᱨ ᱠᱟᱹᱨᱤ ᱛᱮᱜᱮ ᱠᱚᱨᱟᱣ ᱦᱩᱭᱩᱜᱼᱟ